ᱟᱪᱪᱷᱟ ᱜᱚᱢᱠᱮ ᱤᱧᱢᱟ ᱱᱚᱜᱼᱚᱸᱭ ᱟᱹᱰᱤ ᱤᱭᱟᱹ ᱫᱚ ᱟᱫᱷᱟᱨ ᱠᱟᱨᱰ ᱵᱟᱹᱧ ᱠᱚᱨᱟᱣ ᱠᱟᱜᱼᱟ ᱥᱟᱴᱮ ᱵᱚᱨᱥᱚ ᱤᱭᱟᱹ ᱠᱟᱱᱟ ᱱᱚᱣᱟ ᱤᱭᱟᱹ ᱛᱤᱧ ᱦᱩᱭ ᱮᱱᱟ ᱟᱫᱷᱟᱨ ᱠᱟᱨᱰ ᱤᱧ ᱚᱠᱟ ᱨᱤᱧ ᱠᱚᱨᱟᱣ ᱚᱠᱟᱨᱮ ᱫᱚᱨᱠᱷᱟᱥᱛᱚᱧ ᱮᱢ ᱞᱮᱠᱷᱟᱱ ᱟᱨ ᱛᱤᱥᱤᱧ ᱧᱟᱢᱟ ᱚᱱᱟᱫᱚ ᱪᱮᱫ ᱞᱮᱠᱟᱨᱤᱧ ᱧᱟᱢᱟ ᱚᱱᱟ ᱚᱠᱟᱨᱤᱧ ᱪᱟᱞᱟᱜᱼᱟ ᱚᱱᱟᱫᱚ ᱯᱷᱳᱱ ᱱᱚᱢᱵᱚᱨ ᱤᱭᱟᱹ ᱠᱟᱛᱮᱫ ᱟᱨ ᱟᱹᱜᱩ ᱠᱟᱛᱮᱫ ᱚᱠᱟ ᱦᱤᱞᱳᱜ ᱤᱧ ᱪᱟᱞᱟᱜᱼᱟ ᱤᱱᱟᱹ ᱦᱤᱞᱳᱜ ᱯᱷᱳᱱ ᱨᱮ ᱤᱧᱜᱮ ᱜᱟᱞᱢᱟᱨᱟᱣ ᱠᱟᱛᱮᱫ ᱠᱟᱛᱷᱟ ᱠᱟᱛᱮᱫ ᱤᱧ ᱪᱟᱞᱟᱜᱼᱟ ᱚᱱᱟ ᱟᱫᱷᱟᱨ ᱠᱟᱨᱰ ᱟᱫᱷᱟᱨ ᱤᱭᱟᱹ ᱠᱟᱨᱰ ᱟᱹᱜᱩ ᱢᱟᱱᱮ ᱠᱚᱨᱟᱣ ᱟᱹᱧ ᱪᱮᱫ ᱞᱮᱠᱟ ᱨᱤᱧ ᱠᱚᱨᱟᱣᱟ ᱚᱱᱚ ᱚᱱᱟ ᱪᱮᱫ ᱞᱮᱠᱟᱨᱤᱧ ᱠᱚᱨᱟᱣᱟ ᱚᱱᱚ ᱚᱱᱟ ᱪᱮᱫ ᱞᱮᱠᱟ ᱨᱮᱧ ᱠᱚᱨᱟᱣᱟ ᱚᱱᱟ ᱠᱟᱹᱡ ᱞᱟᱹᱭᱟᱹᱧ ᱢᱮ ᱚᱱᱟᱫᱚ ᱯᱷᱳᱱ ᱛᱮ ᱞᱟᱹᱭᱟᱹᱧ ᱢᱮ ᱟᱨ ᱪᱟᱞᱟᱜ ᱟᱹᱧ ᱚᱠᱟ ᱦᱤᱞᱳᱜ ᱟᱨ ᱚᱠᱚᱭ ᱴᱷᱮᱱᱤᱧ ᱫᱮᱠᱷᱟᱣᱟ ᱚᱠᱟᱨᱤᱧ ᱠᱚᱨᱟᱣᱟ ᱚᱱᱟ ᱚᱱᱟᱠᱚ ᱞᱟᱹᱭᱟᱹᱧ ᱯᱮ